ᱤᱧᱟᱹᱜ ᱞᱟᱹᱭ ᱫᱚ ᱥᱮᱨᱢᱟ ᱪᱟᱸᱫᱚ ᱡᱟᱹᱲᱤ ᱞᱮᱠᱷᱟᱱ ᱪᱟᱥᱵᱟᱥᱟᱞᱮ ᱦᱩᱲᱩ ᱞᱮ ᱪᱟᱥᱟ ᱱᱚᱶᱟ ᱠᱚ ᱪᱟᱥ ᱞᱮᱠᱷᱟᱱ ᱜᱮ ᱟᱞᱮ ᱡᱚᱢᱟᱜᱼᱧᱩᱣᱟᱜ ᱛᱮ ᱡᱷᱚᱛᱚ ᱞᱮ ᱦᱩᱭᱩᱜᱼᱟ ᱱᱚᱶᱟ ᱠᱚ ᱦᱩᱭ ᱞᱮᱱᱠᱷᱟᱱ ᱤᱧ ᱵᱟᱨᱭᱟ ᱰᱟᱝᱨᱟᱧ ᱦᱟᱛᱟᱣ ᱡᱚᱝᱼᱟ ᱟᱨ ᱱᱩᱠᱤᱱ ᱵᱟᱨᱭᱟ ᱰᱟᱝᱨᱟᱧ ᱦᱟᱛᱟᱣ ᱠᱤᱱᱟ ᱡᱮ ᱦᱟᱛᱟᱣ ᱠᱟᱛᱮ ᱵᱷᱟᱜᱤ ᱪᱮᱦᱨᱟᱧ ᱡᱚᱢᱼᱧᱩ ᱦᱚᱪᱚ ᱠᱤᱱᱟᱹᱧ ᱜᱷᱟᱸᱥᱤᱧ ᱤᱨᱟᱠᱤᱱᱟ ᱟᱹᱨᱩᱯ ᱠᱤᱱᱟᱹᱧ ᱫᱚᱦᱚ ᱠᱤᱱᱟᱹᱧ ᱵᱮᱥ ᱢᱚᱴᱟᱭᱱᱟᱠᱤᱱ ᱢᱚᱴᱟ ᱠᱟᱛᱮ ᱟᱫᱚᱧ ᱟᱹᱠᱷᱨᱤᱧ ᱠᱮᱫ ᱠᱤᱱᱟᱹ ᱟᱫᱚ ᱩᱱᱠᱤᱱ ᱟᱹᱠᱷᱨᱤᱧ ᱠᱮᱫ ᱠᱤᱱ ᱠᱷᱟᱱ ᱟᱹᱠᱷᱨᱤᱧ ᱠᱟᱛᱮ ᱡᱟᱦᱟᱸ ᱯᱚᱭᱥᱟ ᱦᱩᱭᱮᱱ ᱛᱤᱧᱟᱹ ᱚᱱᱟ ᱯᱚᱭᱥᱟ ᱥᱮ ᱚᱱᱟ ᱴᱟᱠᱟ ᱛᱮᱫᱚ ᱢᱤᱫᱴᱟᱱ ᱦᱩᱰᱤᱹᱧ ᱧᱚᱜ ᱱᱟᱯᱟᱭ ᱧᱚᱜ ᱚᱲᱟᱜ ᱤᱧ ᱵᱮᱱᱟᱣᱟ ᱟᱨ ᱵᱮᱱᱟᱣ ᱠᱟᱛᱮ ᱱᱚᱜᱼᱚᱭ ᱡᱮ ᱟᱞᱮ ᱟᱛᱳ ᱚᱲᱟᱜ ᱨᱮ ᱢᱮᱱᱟᱜ ᱞᱮᱭᱟ ᱱᱟᱭᱛᱮ ᱚᱲᱟᱜ ᱨᱮ ᱢᱮᱱᱟᱜ ᱞᱮᱭᱟ ᱱᱩᱠᱩ ᱠᱚ ᱡᱷᱚᱛᱚ ᱠᱚᱜᱮ ᱱᱟᱯᱟᱭ ᱛᱮᱞᱮ ᱛᱟᱦᱮᱸᱱ ᱢᱟ ᱛᱟᱞᱦᱮ ᱠᱷᱟᱱ ᱥᱩᱞᱩᱠᱼᱥᱩᱯᱩᱞᱩᱠ ᱱᱟᱯᱟᱭ ᱜᱮ ᱡᱷᱚᱛᱚ ᱜᱮᱞᱮ ᱛᱟᱦᱮᱱ ᱢᱟ ᱛᱟᱞᱦᱮ ᱠᱷᱟᱱ ᱜᱮ ᱠᱩᱥᱤ ᱟᱛᱳ ᱚᱲᱟᱜ ᱨᱮ ᱠᱟᱹᱭᱡᱟᱹ ᱠᱷᱟᱹᱯᱟᱹᱨᱤ ᱟᱞᱚ ᱦᱩᱭᱩᱜᱼᱢᱟ ᱱᱚᱝᱠᱟ ᱠᱷᱟᱱ ᱜᱮ ᱟᱞᱮ ᱫᱚ ᱤᱧ ᱫᱚ ᱟᱹᱰᱤ ᱠᱩᱥᱤ